ᱦᱮᱸ ᱦᱮᱞᱳ ᱚᱠᱚᱭ ᱵᱤᱱ ᱞᱟᱹᱭᱮᱫ ᱛᱟᱦᱮᱸᱫ ᱦᱳᱭ ᱟᱹᱞᱤᱧ ᱛᱟᱦᱮᱸᱫ ᱱᱚᱣᱟ ᱤᱞᱮᱠᱴᱨᱤᱢᱟ ᱵᱟᱭ ᱤᱭᱟ ᱥᱟᱱᱟᱭᱮᱫ ᱞᱤᱧᱟ ᱟᱫᱚ ᱥᱳᱞᱟᱨ ᱦᱩᱱᱟᱹᱜ ᱵᱟᱹᱭᱥᱟᱹᱣ ᱥᱟᱱᱟᱭᱮᱫ ᱞᱤᱧᱟᱹ ᱟᱫᱚ ᱪᱮᱫ ᱢᱟᱱᱮ ᱤᱞᱮᱠᱴᱨᱤ ᱵᱤᱞ ᱵᱟᱹᱞᱧ ᱮᱢ ᱫᱟᱲᱮᱭᱟᱜ ᱠᱟᱱᱟ ᱠᱷᱚᱨᱪᱟ ᱠᱚ ᱰᱷᱮᱹᱨᱚᱜ ᱠᱟᱱᱟ ᱟᱫᱚ ᱚᱱᱟᱛᱮ ᱥᱳᱞᱟᱨ ᱵᱟᱹᱭᱥᱟᱹᱣ ᱥᱟᱱᱟᱭᱮᱫ ᱞᱤᱧᱟ ᱟᱫᱚ ᱪᱮᱫ ᱞᱮᱠᱟ ᱤᱭᱟᱹ ᱞᱮᱠᱷᱟᱱ ᱜᱟᱱᱚᱜᱼᱟ ᱟᱨ ᱪᱮᱫ ᱪᱮᱫ ᱠᱚ ᱫᱚᱨᱠᱟᱨᱚᱜᱼᱟ ᱰᱳᱠᱚᱢᱮᱱᱴᱥ ᱠᱚ ᱛᱤᱱᱟᱹᱜ ᱫᱚᱨᱠᱟᱨᱚᱜᱼᱟ ᱟᱨ ᱪᱮᱫ ᱚᱠᱟ ᱡᱟᱭᱜᱟ ᱨᱮ ᱵᱟᱹᱭᱥᱟᱹᱣ ᱞᱮᱠᱷᱟᱱ ᱜᱟᱱᱚᱜᱼᱟ ᱦᱚᱸ ᱟᱪᱪᱷᱟ ᱴᱷᱤᱠ ᱜᱮᱭᱟ ᱦᱚᱸ ᱟᱨ ᱟᱫᱚ ᱛᱤᱱᱟᱹᱜ ᱜᱟᱱ ᱯᱩᱭᱥᱟᱹ ᱠᱚᱫᱚ ᱫᱚᱨᱠᱟᱨᱚᱜᱼᱟ ᱟᱨ ᱛᱤᱱᱟᱹᱜ ᱛᱤᱱᱟᱹᱜ ᱫᱤᱱ ᱞᱟᱜᱟᱜᱼᱟ ᱟᱪᱪᱷᱟ ᱟᱪᱪᱷᱟ ᱴᱷᱤᱠ ᱜᱮᱭᱟ ᱛᱚᱵᱮ ᱢᱟ ᱛᱚᱵᱮ ᱴᱷᱤᱠ ᱜᱮᱭᱟ ᱢᱟ ᱡᱚᱦᱟᱨ ᱜᱮ